ᱤᱧ ᱫᱚ ᱦᱩᱰᱤᱧᱼᱦᱩᱰᱤᱧ ᱠᱚᱨᱮ ᱠᱷᱚᱱ ᱜᱮ ᱟᱛᱳ ᱫᱤᱥᱚᱢ ᱨᱤᱧ ᱧᱮᱞ ᱠᱚᱣᱟ ᱥᱮᱛᱟᱜ ᱛᱟᱨᱟᱥᱤᱧ ᱵᱮᱲᱟ ᱥᱮᱛᱟᱜ ᱟᱨ ᱛᱟᱨᱟᱥᱤᱧ ᱵᱮᱲᱟ ᱢᱟᱭᱫᱟᱱ ᱠᱚ ᱪᱟᱞᱟᱣ ᱞᱮᱱᱠᱷᱟᱱ ᱠᱟᱥᱨᱟᱛ ᱵᱟᱲᱟᱭᱟᱠᱚ ᱟᱹᱫᱩᱧ ᱠᱩᱞᱤ ᱠᱚᱣᱟ ᱟᱯᱮ ᱫᱤᱱ ᱜᱮᱯᱮ ᱦᱤᱡᱩᱜ ᱠᱟᱱ ᱫᱚ ᱪᱮᱫ ᱞᱟᱹᱜᱤᱫ ᱯᱮ ᱦᱤᱡᱩᱜ ᱠᱟᱱᱟ ᱫᱤᱱ ᱜᱮ ᱟᱫᱚ ᱠᱚ ᱢᱤᱛᱟᱹᱧᱟ ᱡᱮ ᱵᱟᱝ ᱜᱮ ᱱᱚᱣᱟ ᱫᱚ ᱡᱩᱫᱤ ᱟᱢ ᱫᱤᱱ ᱜᱮ ᱢᱟᱭᱫᱟᱱ ᱨᱮ ᱥᱮ ᱴᱟᱺᱰᱤ ᱨᱮᱢ ᱫᱟᱹᱲᱟᱢ ᱥᱮᱢ ᱛᱟᱲᱟᱢ ᱵᱟᱲᱟᱭᱟ ᱤᱱᱟᱹ ᱠᱷᱟᱱ ᱫᱚ ᱵᱮᱥᱮᱢ ᱛᱟᱦᱮᱱᱟ ᱵᱮᱥᱮᱢ ᱵᱩᱡᱷᱟᱹᱣᱟ ᱦᱚᱲᱢᱚ ᱨᱮ ᱥᱟᱶᱛᱮ ᱦᱚᱲᱢᱚ ᱡᱟᱦᱟᱸᱞᱮᱠᱟᱢ ᱵᱩᱡᱷᱟᱹᱣᱟ ᱡᱮᱛᱮᱱ ᱡᱤᱱᱤᱥ ᱜᱮ ᱤᱭᱟᱫ ᱥᱚᱠᱛᱤ ᱵᱟᱲᱦᱟᱜᱼᱟ ᱯᱟᱪᱚᱱ ᱠᱨᱤᱭᱟ ᱵᱮᱥ ᱦᱩᱭᱩᱜᱼᱟ ᱢᱟᱱᱮ ᱦᱚᱲᱢᱚ ᱞᱟᱹᱜᱤᱫ ᱟᱹᱰᱤ ᱜᱮ ᱵᱮᱥᱟ ᱱᱚᱣᱟ ᱠᱟᱛᱷᱟ ᱠᱚ ᱢᱮᱛᱟ ᱫᱤᱧ ᱠᱟᱱᱟ ᱛᱟᱦᱮᱸᱫ ᱟᱨ ᱱᱚᱣᱟ ᱠᱟᱛᱷᱟ ᱠᱚ ᱟᱸᱡᱚᱢ ᱵᱟᱲᱟ ᱠᱟᱛᱮ ᱜᱮ ᱤᱧ ᱦᱚᱸ ᱤᱧ ᱦᱚᱸ ᱩᱱᱟᱹᱜ ᱫᱤᱱ ᱠᱷᱚᱱ ᱜᱤᱧ ᱫᱟᱹᱲᱮᱫ ᱫᱟᱹᱲᱮᱜᱼᱟ ᱟᱨ ᱱᱤᱛᱳᱜ ᱫᱚ ᱡᱮᱛᱮ ᱡᱤᱱᱤᱥ ᱨᱮᱜᱮ ᱪᱮ ᱠᱟᱹᱢᱤ ᱨᱮᱦᱚᱸ ᱪᱮ ᱡᱟᱦᱟᱱᱟᱜ ᱨᱮᱦᱚᱸ ᱤᱧᱟᱹᱜ ᱯᱷᱤᱡᱤᱠᱮᱹᱞ ᱫᱚ ᱱᱚᱣᱟ ᱫᱟᱹᱲ ᱜᱮ ᱦᱩᱭᱩᱜ ᱠᱟᱱᱟ ᱡᱩᱫᱤ ᱟᱢᱮᱢ ᱫᱟᱹᱲᱟ ᱥᱮᱛᱟᱜ ᱟᱹᱭᱩᱵᱽ ᱤᱱᱟᱹ ᱠᱷᱟᱱ ᱟᱢᱟᱜ ᱦᱚᱲᱢᱚ ᱵᱮᱥ ᱛᱟᱦᱮᱱ ᱛᱮ ᱟᱢ ᱵᱮᱥᱮᱢ ᱵᱩᱡᱷᱟᱹᱣᱟ ᱡᱟᱦᱟᱱᱟᱜ ᱠᱟᱹᱢᱤ ᱦᱚᱸ ᱟᱹᱰᱤ ᱪᱮᱨᱦᱟᱢ ᱠᱟᱹᱢᱤ ᱫᱟᱲᱮᱭᱟᱜᱼᱟ ᱪᱮᱫᱟᱜ ᱥᱮ ᱫᱟᱲᱮᱢ ᱵᱩᱡᱷᱟᱹᱣᱟ ᱦᱚᱲᱢᱚ ᱨᱮ ᱪᱮᱨᱦᱟᱢ ᱵᱩᱡᱷᱟᱹᱣᱟ ᱡᱟᱦᱟᱸ ᱫᱚ ᱵᱟᱠᱚ ᱢᱮᱱᱟ ᱤᱭᱟᱹ ᱢᱮᱱ ᱫᱚᱠᱚ ᱪᱩᱥ ᱛᱤ ᱯᱷᱩᱨᱛᱤᱢ ᱵᱩᱡᱷᱟᱹᱣᱟ ᱠᱮᱴᱮᱡᱼᱮᱢ ᱵᱩᱡᱷᱟᱹᱣᱟ ᱟᱫᱚ ᱱᱚᱣᱟ ᱠᱟᱹᱢᱤᱭᱟᱛᱮᱫ ᱜᱮ ᱤᱧᱟᱹᱜ ᱦᱚᱲᱢᱚ ᱨᱮᱦᱚᱸ ᱟᱹᱰᱤ ᱵᱮᱥᱤᱧ ᱵᱩᱡᱷᱟᱹᱣᱟ ᱫᱟᱲᱮᱧ ᱵᱩᱡᱷᱟᱹᱣ ᱛᱮ ᱠᱮᱴᱮᱡ ᱤᱧ ᱵᱩᱡᱷᱟᱹᱣᱟ ᱟᱨ ᱫᱟᱲᱮᱧ ᱵᱩᱡᱷᱟᱹᱣᱟ ᱠᱮᱴᱮᱡᱼᱤᱧ ᱵᱩᱡᱷᱟᱹᱣᱟ ᱟᱨ ᱱᱚᱣᱟ ᱫᱚ ᱡᱤᱵᱚᱱ ᱨᱮ ᱟᱹᱰᱤ ᱢᱟᱨᱟᱝ ᱱᱚᱣᱟ ᱱᱚᱝᱠᱟᱱ ᱠᱟᱛᱷᱟ ᱠᱟᱱᱟ ᱡᱟᱦᱟᱸ ᱵᱮᱥ ᱢᱟᱱᱮ ᱛᱤᱥ ᱠᱷᱚᱱᱮᱢ ᱫᱟᱹᱲᱟ